ᱵᱚᱨᱛᱚᱢᱟᱱ ᱡᱩᱜᱽ ᱨᱮ ᱯᱚᱞᱴᱤ ᱟᱹᱥᱩᱞ ᱫᱚ ᱟᱹᱰᱤ ᱚᱨᱛᱷᱚ ᱟᱱᱟᱜ ᱮᱵᱚᱝ ᱟᱹᱰᱤ ᱜᱚᱱᱚᱝ ᱟᱱ ᱢᱤᱫᱴᱮᱡ ᱯᱳᱞᱴᱤ ᱪᱟᱥ ᱨᱮᱱᱟᱜ ᱥᱤᱪᱩᱭᱮᱥᱚᱱ ᱧᱮᱞᱚᱜ ᱠᱟᱱᱟ ᱟᱫᱚ ᱟᱵᱚ ᱡᱚᱫᱤ ᱢᱚᱡᱽ ᱛᱮ ᱯᱚᱞᱴᱤ ᱵᱚᱱ ᱪᱟᱥ ᱠᱚᱣᱟ ᱛᱳ ᱯᱨᱚᱛᱷᱚᱢᱚᱛᱚ ᱟᱵᱚ ᱯᱳᱞᱴᱤ ᱟᱹᱥᱩᱞ ᱞᱟᱹᱜᱤᱫ ᱚᱲᱟᱜ ᱢᱚᱡᱽ ᱛᱮ ᱵᱮᱱᱟᱣ ᱦᱩᱭᱩᱜ ᱛᱟᱵᱳᱱᱟ ᱯᱳᱞᱴᱤ ᱟᱹᱥᱩᱞ ᱞᱟᱹᱜᱤᱫ ᱚᱲᱟᱜ ᱫᱚ ᱵᱚᱥᱩᱵ ᱛᱮ ᱫᱟᱵ ᱦᱩᱭᱩᱜᱼᱟ ᱡᱮᱱᱚ ᱨᱮᱭᱟᱲ ᱟᱨ ᱜᱚᱨᱚᱢ ᱡᱮᱱᱚ ᱵᱟᱝ ᱧᱟᱢ ᱠᱚ ᱟᱨ ᱜᱳᱴᱟ ᱵᱮᱲᱦᱟᱭ ᱱᱮᱹᱴ ᱮᱥᱮᱫ ᱟᱹᱪᱩᱨ ᱦᱩᱭᱩᱜᱚᱜᱼᱟ ᱟᱨ ᱢᱮᱡᱷᱮ ᱫᱚ ᱪᱮᱛᱟᱱ ᱧᱚᱜ ᱨᱮᱜᱮ ᱫᱚᱦᱚᱭ ᱦᱩᱭᱩᱜᱼᱟ ᱡᱮᱱᱚ ᱫᱟᱜ ᱥᱚᱢᱚᱭ ᱟᱞᱚ ᱵᱚᱞᱚᱜ ᱟᱫᱚ ᱯᱳᱞᱴᱨᱤ ᱦᱚᱯᱚᱱ ᱵᱚᱱ ᱟᱹᱜᱩ ᱠᱚᱣᱟ ᱢᱚᱡᱽ ᱦᱚᱯᱚᱱ ᱧᱮᱞ ᱛᱮ ᱟᱨ ᱩᱱᱠᱩ ᱫᱚ ᱯᱮᱰ ᱢᱮᱱ ᱠᱚ ᱦᱩᱭᱩᱜᱚᱜᱼᱟ ᱨᱟᱱ ᱢᱩᱨᱜᱟᱹᱱ ᱠᱚ ᱢᱚᱡᱽ ᱛᱮ ᱮᱢᱟᱣ ᱠᱚ ᱦᱩᱭᱩᱜᱼᱟ ᱡᱚᱢ ᱮᱢᱟᱣ ᱠᱚ ᱦᱩᱭᱩᱜᱼᱟ ᱢᱚᱡᱽ ᱛᱮ ᱨᱮᱭᱟᱲ ᱫᱤᱱ ᱫᱚ ᱮᱥᱮᱨ ᱨᱮ ᱫᱚᱦᱚ ᱠᱟᱠᱚ ᱦᱩᱭᱩᱜᱼᱟ ᱨᱮᱭᱟᱲ ᱵᱟᱝ ᱞᱟᱜᱟᱣ ᱦᱚᱪᱚ ᱦᱩᱭᱩᱜᱚᱜᱼᱟ ᱫᱟᱜ ᱨᱮᱱᱟᱜ ᱵᱮᱵᱚᱥᱛᱷᱟ ᱴᱷᱤᱠ ᱫᱚᱦᱚᱭ ᱛᱟᱵᱚᱱ ᱦᱩᱭᱩᱜᱼᱟ ᱡᱮᱱᱚ ᱫᱟᱜ ᱴᱷᱤᱠ ᱢᱚᱛᱚ ᱮᱢᱟᱣ ᱠᱚ ᱦᱩᱭᱩᱜ ᱟᱨ ᱜᱚᱨᱚᱢ ᱫᱤᱱ ᱫᱚ ᱩᱫᱽᱜᱟᱹᱨ ᱠᱷᱟᱡ ᱫᱚ ᱯᱷᱮᱱ ᱪᱟᱹᱞᱩ ᱟᱠᱚ ᱦᱩᱭᱩᱜᱚᱜᱼᱟ ᱛᱟᱦᱚᱞᱮ ᱛᱚ ᱟᱵᱚ ᱯᱳᱞᱴᱤ ᱢᱚᱡᱽ ᱛᱮᱵᱚᱱ ᱵᱟᱧᱪᱟᱣ ᱫᱟᱲᱮᱭ ᱠᱚᱣᱟ ᱟᱨ ᱩᱱᱠᱩ ᱪᱟᱥ ᱠᱟᱛᱮᱫ ᱟᱹᱵᱩ ᱵᱷᱟᱞᱮ ᱵᱚᱱ ᱯᱚᱭᱥᱟ ᱵᱚᱱ ᱨᱳᱡᱽᱜᱟᱨ ᱫᱟᱲᱮᱭᱟᱜᱼᱟ ᱟᱨ ᱢᱤᱫᱴᱮᱡ ᱴᱷᱤᱠ ᱡᱟᱭᱜᱟ ᱨᱮᱵᱚᱱ ᱥᱮᱱ ᱫᱟᱲᱮᱭᱟᱜᱼᱟ